ᱫᱟᱜ ᱨᱮ ᱟᱬᱜᱚ ᱢᱟᱲᱟᱝ ᱯᱟᱭᱨᱟᱜ ᱫᱚ ᱥᱮᱲᱟᱭ ᱦᱩᱭᱩᱜᱼᱟ ᱯᱟᱭᱨᱟᱜ ᱥᱮᱲᱟ ᱠᱟᱛᱮᱜ ᱫᱟᱜ ᱨᱮ ᱡᱚᱠᱷᱚᱱ ᱯᱟᱭᱨᱟᱜ ᱦᱩᱭᱩᱜᱼᱟ ᱛᱚ ᱯᱟᱭᱨᱟ ᱥᱚᱢᱚᱭ ᱵᱟᱨᱭᱟ ᱛᱤ ᱵᱟᱨᱭᱟ ᱡᱟᱸᱜᱟ ᱜᱮ ᱥᱚᱢᱟᱱ ᱛᱟᱞᱛᱮ ᱞᱟᱲᱟᱣ ᱤᱫᱤ ᱦᱩᱭᱩᱜᱼᱟ ᱟᱨ ᱞᱮᱸᱡᱮᱫ ᱫᱷᱤᱨᱤ ᱥᱮᱭᱟᱞᱚᱢ ᱥᱮ ᱟᱹᱛᱩ ᱨᱮᱱᱟᱜ ᱵᱚᱛᱚᱨ ᱫᱚ ᱚᱱᱠᱟᱱ ᱫᱟᱜ ᱨᱮᱜᱮ ᱟᱬᱜᱚᱱ ᱦᱩᱭᱩᱜᱼᱟ ᱡᱚᱞᱟ ᱨᱮᱫᱚ ᱫᱚᱢᱮ ᱜᱟᱹᱦᱤᱨ ᱥᱮᱫ ᱫᱚ ᱪᱟᱞᱟᱣ ᱵᱟᱝ ᱜᱟᱱᱚᱜᱼᱟ ᱫᱷᱟᱨᱮ ᱧᱚᱜ ᱨᱮᱜᱮ ᱯᱟᱭᱨᱟᱜ ᱦᱩᱭᱩᱜᱼᱟ ᱫᱚᱢᱮ ᱛᱟᱞᱟ ᱢᱟᱞᱟ ᱥᱮ ᱪᱟᱞᱟᱣ ᱞᱮᱱᱠᱷᱟᱱ ᱵᱚᱛᱚᱨ ᱛᱟᱦᱮᱱᱟ ᱟᱹᱛᱩ ᱪᱟᱞᱟᱜ ᱨᱮᱱᱟᱜ ᱛᱚ ᱫᱷᱟᱨᱮ ᱧᱚᱜ ᱨᱮᱜᱮ ᱯᱟᱭᱨᱟ ᱜᱮ ᱵᱷᱟᱞᱮ ᱢᱤᱫᱴᱟᱝ ᱚᱯᱥᱮᱱ ᱠᱟᱱᱟ